ᱤᱧᱨᱮᱱ ᱟᱹᱥᱩᱞ ᱪᱮᱬᱮ ᱥᱟᱶ ᱤᱧᱟᱹᱜ ᱥᱟᱹᱜᱟᱹᱭ ᱫᱚ ᱤᱧᱨᱮᱱ ᱜᱤᱫᱽᱨᱟᱹ ᱞᱮᱠᱟᱧ ᱵᱩᱡᱷᱟᱹᱣ ᱠᱚᱣᱟ ᱢᱤᱫᱴᱟᱝ ᱢᱤᱴᱷᱩ ᱪᱮᱬᱮ ᱦᱚᱭ ᱫᱟᱜᱛᱮ ᱧᱩᱨ ᱞᱮᱱᱟᱭ ᱟᱹᱰᱤ ᱦᱟᱞᱮ ᱰᱟᱞᱮᱜ ᱠᱟᱱ ᱛᱟᱦᱮᱱᱮ ᱨᱮᱭᱟᱲ ᱨᱟᱵᱟᱝ ᱛᱮ ᱛᱷᱟᱨᱛᱟᱨᱟᱜ ᱠᱟᱱ ᱛᱟᱦᱮᱱ ᱟᱫᱚ ᱩᱱᱤᱜᱮ ᱟᱹᱜᱩ ᱠᱟᱛᱮᱫ ᱛᱮᱦᱮᱧ ᱤᱧᱤᱡ ᱜᱤᱫᱽᱨᱟᱹ ᱞᱮᱠᱟᱧ ᱦᱮᱣᱟ ᱟᱠᱟᱫᱮᱭᱟ ᱤᱧ ᱡᱟᱦᱟᱸᱧ ᱢᱮᱱᱟ ᱚᱱᱟ ᱜᱮ ᱟᱸᱡᱚᱢᱟᱭ ᱟᱨ ᱤᱧᱟᱹᱜ ᱠᱟᱛᱷᱟ ᱟᱸᱡᱚᱢ ᱞᱟᱹᱜᱤᱫ ᱟᱡᱦᱚᱸ ᱟᱹᱰᱤ ᱠᱩᱥᱤ ᱵᱩᱡᱷᱟᱹᱣᱟᱭ ᱟᱨ ᱤᱧ ᱡᱟᱦᱟᱸ ᱥᱮᱫ ᱤᱧ ᱠᱷᱚᱱᱤᱧ ᱦᱮᱡ ᱞᱮᱱᱠᱷᱟᱱ ᱟᱹᱰᱤ ᱛᱮᱫ ᱜᱮ ᱤᱧ ᱴᱷᱮᱱᱮ ᱫᱩᱞᱟᱹᱲᱚᱜᱼᱟ ᱜᱤᱫᱽᱨᱟᱹ ᱠᱚ ᱟᱵᱚ ᱡᱟᱦᱟᱸ ᱞᱮᱠᱟ ᱵᱚᱱ ᱪᱚᱜ ᱪᱮᱨᱮᱡ ᱠᱚᱣᱟ ᱱᱮᱛᱟᱨ ᱚᱱᱠᱟᱜᱮ ᱤᱧ ᱦᱚᱸᱧ ᱪᱚᱜ ᱪᱮᱨᱮᱡ ᱮᱭᱟ ᱟᱨ ᱟᱡᱦᱚᱸ ᱟᱠᱚᱣᱟᱜ ᱟᱲᱟᱝᱛᱮ ᱟᱹᱰᱤ ᱱᱟᱯᱟᱭ ᱜᱮ ᱤᱧᱮ ᱜᱚᱝ ᱦᱚᱫᱤᱧᱟ